ᱤᱧ ᱡᱟᱸᱦᱟ ᱫᱟᱬᱟᱱᱤᱧ ᱪᱟᱞᱟᱣ ᱞᱮᱱᱟ ᱚᱱᱟ ᱫᱚ ᱦᱩᱭᱩᱜ ᱠᱟᱱᱟ ᱩᱛᱛᱚᱨᱟ ᱠᱷᱚᱱᱰ ᱱᱮᱭᱱᱤᱛᱟᱞ ᱤᱧᱦᱚᱸ ᱚᱱᱰᱮ ᱫᱟᱬᱟᱵᱟᱲᱟ ᱠᱟᱛᱮᱜ ᱛᱟᱸᱦᱮᱭ ᱱᱟᱞᱮ ᱡᱚᱢ ᱠᱮᱫᱟᱞᱮ ᱟᱭᱢᱟ ᱡᱟᱭᱜᱟ ᱜᱮ ᱧᱮᱞ ᱠᱮᱫᱟ ᱠᱤᱱᱛᱩ ᱢᱮᱱᱠᱷᱟᱱ ᱥᱟᱱᱟᱢ ᱡᱟᱭᱜᱟ ᱨᱮᱭᱟᱜ ᱪᱤᱛᱟᱹᱨ ᱫᱚ ᱵᱟᱹᱧ ᱦᱟᱛᱟᱣ ᱟᱠᱟᱫ ᱛᱟᱸᱦᱮᱱ ᱚᱱᱰᱮ ᱠᱷᱚᱱᱟᱜ ᱞᱮ ᱪᱟᱞᱟᱣ ᱱᱟ ᱜᱤᱨᱤ ᱢᱤᱴᱤ ᱜᱤᱴᱤ ᱠᱷᱚᱱᱟᱜ ᱪᱟᱞᱟᱣ ᱠᱟᱛᱮ ᱱᱟᱣᱟ ᱚᱵᱷᱤᱜᱚᱛᱟ ᱡᱮ ᱯᱟᱦᱟᱲ ᱪᱚᱴ ᱞᱮ ᱨᱟᱠᱟᱵᱽ ᱮᱱᱟ ᱯᱟᱦᱟᱲ ᱪᱚᱴ ᱠᱷᱚᱱ ᱟᱵᱟᱨ ᱯᱷᱮᱰᱛᱮ ᱜᱟᱹᱰᱤ ᱛᱮᱞᱮ ᱨᱟᱠᱟᱵᱽ ᱮᱱᱟ ᱛᱳ ᱚᱱᱰᱮᱱᱟᱜ ᱪᱷᱚᱵᱤ ᱦᱚᱸ ᱵᱟᱹᱧ ᱦᱟᱛᱟᱣ ᱠᱟᱫᱟ ᱛᱳ ᱚᱲᱟᱜ ᱨᱮ ᱡᱚᱠᱷᱚᱱᱤᱧ ᱦᱮᱡ ᱱᱟ ᱟᱨ ᱦᱮᱡ ᱠᱟᱛᱮᱜ ᱠᱚᱭᱮᱠᱫᱤᱱ ᱯᱚᱨ ᱤᱧᱟᱹᱜ ᱢᱚᱱᱮ ᱡᱮ ᱡᱟᱸᱦᱟ ᱠᱚᱧ ᱧᱮᱞ ᱟᱹᱜᱩ ᱠᱮᱫᱟ ᱚᱱᱟ ᱠᱚᱛᱚ ᱵᱟᱹᱧ ᱪᱷᱚᱵᱤ ᱞᱮᱫᱟ ᱛᱳ ᱚᱱᱟᱠᱚ ᱡᱤᱱᱤᱥ ᱚᱠᱟᱨᱮᱢ ᱧᱟᱢᱟ ᱛᱳ ᱚᱱᱟ ᱦᱚᱛᱮᱜ ᱤᱧ ᱟᱵᱟᱨ ᱯᱷᱚᱱ ᱨᱮᱜᱮ ᱚᱱᱟᱠᱚ ᱥᱟᱨᱪ ᱠᱟᱛᱮᱜ ᱟᱵᱟᱨ ᱚᱱᱟᱠᱚ ᱤᱧ ᱧᱮᱞ ᱠᱮᱫᱟ ᱡᱟᱸᱦᱟ ᱡᱟᱸᱦᱟ ᱤᱧᱤᱧ ᱫᱟᱬᱟ ᱟᱠᱟᱫ ᱚᱱᱟᱠᱚ ᱡᱟᱭᱜᱟ ᱜᱮ ᱪᱷᱚᱵᱤᱨᱮ ᱢᱮᱱᱟᱜᱼᱟ ᱚᱱᱟ ᱦᱟᱛᱟᱣ ᱠᱟᱛᱮᱜ ᱤᱧ ᱟᱵᱟᱨ ᱜᱟᱛᱮ ᱠᱚ ᱴᱷᱮᱱ ᱤᱧ ᱯᱳᱥᱴ ᱠᱮᱫᱟ